ᱦᱮᱸ ᱤᱧᱤᱧ ᱞᱟᱹᱭᱮᱫᱟ ᱯᱟᱹᱴᱷᱩᱣᱟᱹᱧ ᱞᱟᱹᱭᱮᱫᱟ ᱤᱧᱫᱚ ᱦᱮᱸ ᱞᱟᱹᱭᱫᱮᱧ ᱟᱵᱚ ᱯᱚᱥᱪᱤᱢ ᱵᱟᱝᱞᱟ ᱨᱮ ᱚᱠᱚᱭ ᱚᱠᱚᱭ ᱢᱟᱱᱮ ᱤᱭᱟᱹ ᱜᱚᱝᱠᱮ ᱛᱟᱠᱚ ᱢᱮᱱᱟᱜ ᱠᱚᱣᱟ ᱮᱱᱮᱡ ᱥᱮᱨᱮᱧ ᱫᱤᱠ ᱫᱤᱭᱮ ᱵᱤᱥᱟᱞ ᱯᱷᱮᱢᱟᱥ ᱜᱮᱭᱟ ᱠᱚ

ᱟᱨ ᱯᱩᱨᱩᱞᱤᱭᱟᱹ ᱰᱤᱥᱴᱤᱠ ᱨᱮᱱ ᱟᱵᱚᱨᱮᱱ ᱱᱤᱛᱚᱜ ᱚᱭ ᱵᱷᱟᱹᱜᱤ ᱠᱷᱮᱞᱫᱟᱭ

ᱩᱱᱤᱫᱚ ᱪᱮᱫ ᱠᱚ ᱱᱤᱭᱮᱭ ᱚᱞ ᱞᱮᱫᱟᱭ ᱪᱮᱫ ᱠᱚ ᱵᱚᱭ ᱠᱚ ᱱᱤᱭᱮ ᱚᱞ ᱟᱠᱟᱫᱟ ᱚᱱᱟ ᱵᱚᱭ ᱨᱮ ᱠᱟᱹᱴᱤᱡ ᱞᱟᱹᱭᱟᱹᱧ ᱢᱮᱥᱮ

ᱤᱧᱫᱚ ᱠᱞᱟᱥ ᱱᱟᱹᱭᱤᱱ ᱨᱮ ᱤᱧᱟᱹᱜ ᱤᱥᱠᱩᱞ ᱫᱚ ᱦᱩᱭᱩᱜ ᱠᱟᱱᱟ ᱠᱮᱱᱚᱱᱫᱟ ᱦᱟᱭ ᱤᱥᱠᱩᱞ ᱤᱧᱟᱹᱜ ᱵᱤᱥᱚᱭ ᱠᱚᱫᱚ ᱢᱮᱱᱟᱜᱼᱟ ᱵᱟᱝᱞᱟ ᱵᱷᱩᱜᱳᱞ ᱤᱛᱤᱦᱟᱥ ᱡᱤᱵᱚᱱ ᱵᱤᱜᱽᱜᱟᱱ ᱵᱷᱳᱣᱛᱚ ᱵᱤᱜᱽᱜᱟᱱ ᱜᱚᱱᱤᱛ ᱤᱝᱞᱤᱥ ᱫᱚ ᱵᱟᱹᱱᱩᱜ ᱼᱟ ᱱᱚᱣᱟ ᱤᱥᱠᱩᱞ ᱨᱮᱫᱚ ᱥᱩᱨ ᱜᱮᱛᱤᱧᱟ ᱤᱥᱠᱩᱞ ᱠᱷᱚᱱ ᱯᱟᱸᱪ ᱠᱤᱞᱳᱢᱤᱴᱟᱨ ᱤᱧᱟᱹᱜ ᱟᱛᱳ ᱧᱩᱛᱩᱢ ᱫᱚ ᱦᱳᱭᱳᱜ ᱠᱟᱱᱟ ᱛᱤᱞᱟᱹᱵᱚᱱᱤ

ᱴᱷᱤᱠ ᱜᱮᱭᱟ ᱤᱱᱟᱹ ᱠᱟᱛᱷᱟ ᱜᱮ